ᱟᱵᱚ ᱥᱚᱢᱟᱡᱽ ᱛᱟᱞᱟ ᱠᱚᱨᱮᱜᱮ ᱟᱹᱰᱤᱜᱟᱱ ᱦᱚᱲ ᱟᱵᱚ ᱛᱟᱞᱟ ᱠᱚᱨᱮᱜᱮ ᱢᱮᱱᱟᱜ ᱠᱚᱣᱟ ᱡᱟᱦᱟᱸᱭ ᱡᱟᱦᱟᱸ ᱠᱤᱪᱷᱩ ᱠᱟᱹᱢᱤ ᱠᱟᱛᱮᱫ ᱨᱮᱦᱚᱸ ᱠᱤᱪᱷᱩ ᱯᱚᱭᱥᱟᱹ ᱴᱟᱠᱟ ᱠᱟᱢᱟᱣ ᱠᱟᱛᱮᱫ ᱩᱱᱤᱫᱚ ᱵᱟᱭ ᱫᱟᱹᱲ ᱫᱟᱲᱮᱭᱟᱫ ᱠᱟᱱᱟ ᱪᱮᱫ ᱞᱮᱠᱟᱛᱮ ᱡᱮ ᱩᱱᱤᱫᱚ ᱦᱟᱺᱰᱤ ᱯᱟᱹᱨᱣᱟᱹ ᱨᱮᱜᱮ ᱚᱱᱟ ᱯᱚᱭᱥᱟᱹ ᱠᱚᱫᱚ ᱡᱚᱛᱚ ᱪᱟᱵᱟ ᱠᱟᱜ ᱠᱟᱱᱟ ᱟᱨ ᱚᱲᱟᱜ ᱨᱮ ᱜᱤᱫᱽᱨᱟᱹ ᱯᱤᱫᱟᱹᱨ ᱢᱮᱱᱟᱜ ᱠᱚᱣᱟ

ᱵᱟᱹᱦᱩ ᱠᱚᱛᱟᱭ ᱢᱮᱱᱟᱜ ᱠᱚᱣᱟ ᱩᱱᱠᱩ ᱠᱚ ᱚᱠᱟ ᱞᱮᱠᱟ ᱪᱮᱫ ᱞᱮᱠᱟ ᱮᱢᱟ ᱠᱚᱣᱟ ᱚᱱᱟ ᱠᱚᱫᱚ ᱵᱟᱭ ᱩᱭᱦᱟᱹᱨᱟ ᱟᱫᱚ ᱚᱱᱟ ᱞᱮᱠᱟᱛᱮ ᱩᱱᱠᱩ ᱦᱚᱲ ᱫᱚ ᱟᱵᱚ ᱱᱚᱣᱟ ᱥᱚᱢᱟᱡᱽ ᱛᱟᱞᱟᱨᱮ ᱩᱱᱠᱤᱱᱟᱜ ᱵᱤᱪᱟᱹᱨ ᱫᱚᱦᱚ ᱠᱟᱛᱮᱫ ᱵᱤᱪᱟᱹᱨ ᱫᱚ ᱢᱮᱱᱠᱷᱟᱱ ᱡᱟᱦᱟᱸᱭ ᱚᱱᱮ ᱡᱚᱛᱚ ᱯᱚᱭᱥᱟᱹ ᱴᱟᱠᱟ ᱩᱰᱟᱹᱣ ᱠᱟᱛᱮᱫ ᱚᱲᱟᱜ ᱨᱮ ᱡᱟᱦᱟᱸᱭ ᱮᱨᱟ ᱢᱮᱛᱟᱭᱟ ᱡᱮ ᱛᱮᱦᱮᱧ ᱫᱚ ᱵᱟᱹᱪᱩᱜᱼᱟ ᱚᱲᱟᱜ ᱨᱮ ᱱᱚᱣᱟ ᱡᱚᱢᱼᱧᱩ ᱩᱛᱩ ᱵᱩᱞᱩᱝ ᱞᱮ ᱠᱤᱨᱤᱧ ᱯᱚᱭᱥᱟ ᱫᱮᱭᱟ ᱟᱫᱚ ᱩᱱ ᱨᱮᱫᱚ ᱩᱱᱤ ᱟᱡ ᱵᱟᱹᱦᱩᱜᱮ ᱫᱟᱞᱮᱭᱟᱭ ᱟᱫᱚ ᱚᱱᱟ ᱢᱮᱱᱛᱮ ᱵᱤᱪᱟᱹᱨ ᱦᱚᱸ ᱫᱚᱦᱚᱜ ᱠᱟᱱ ᱜᱮᱭᱟ ᱵᱟᱱᱟᱨ ᱵᱤᱪᱟᱹᱨ ᱨᱮᱠᱤᱱ ᱦᱤᱡᱩᱜᱼᱟ ᱟᱨ ᱟᱞᱮᱫᱚ ᱡᱟᱦᱟᱸᱭ ᱱᱚᱝᱠᱟ ᱵᱟᱹᱲᱤᱡ ᱮ ᱠᱟᱹᱢᱤᱭᱟᱭ ᱮᱱᱠᱷᱟᱱ ᱩᱱᱤᱫᱚ ᱵᱩᱡᱷᱟᱹᱣᱮ ᱠᱟᱱ ᱜᱮᱭᱟ ᱡᱮ ᱵᱟᱝ ᱯᱩᱭᱥᱟᱹ ᱴᱟᱠᱟ ᱫᱚ ᱱᱚᱝᱠᱟ ᱠᱷᱟᱹᱞᱤ ᱵᱤᱠᱷᱟ ᱫᱚ ᱟᱞᱚᱢ ᱠᱷᱚᱨᱪᱟ ᱜᱤᱰᱤ ᱠᱟᱜᱼᱟ ᱟᱞᱚᱢ ᱵᱮᱨᱵᱟᱫ ᱜᱤᱰᱤ ᱠᱟᱜᱼᱟ ᱯᱩᱭᱥᱟᱹ ᱴᱟᱠᱟ ᱫᱚᱦᱚᱭ ᱢᱮ ᱡᱮᱢᱚᱱ ᱪᱮᱫ ᱜᱤᱫᱽᱨᱟᱹ ᱠᱚᱦᱚᱸ ᱢᱮᱱᱟᱜ ᱠᱚᱜᱮᱭᱟ ᱩᱱᱠᱩ ᱦᱚᱸ ᱵᱮᱥ ᱞᱮᱠᱟᱛᱮ ᱚᱱᱟ ᱯᱚᱭᱥᱟᱹ ᱛᱮᱜᱮ ᱯᱚᱭᱥᱟ ᱴᱟᱠᱟ ᱛᱮᱜᱮ ᱯᱟᱲᱦᱟᱣ ᱦᱚᱪᱚ ᱠᱚᱢᱮ ᱟᱨ ᱦᱚᱨᱚᱜ ᱵᱟᱸᱫᱮ ᱪᱮᱫ ᱡᱚᱢ ᱧᱩ ᱦᱚᱸ ᱚᱱᱟ ᱵᱮᱥ ᱚᱱᱟ ᱯᱚᱭᱥᱟᱛᱮ ᱵᱮᱥ ᱵᱮᱥ ᱠᱟᱹᱢᱤ ᱯᱮ